ᱥᱟᱶᱟᱨ ᱨᱮᱭᱟᱜ ᱫᱩᱨᱱᱤᱛᱤ ᱵᱟᱨᱮᱛᱮ ᱫᱚ ᱡᱟᱹᱥᱛᱤ ᱜᱷᱚᱴᱚᱱ ᱫᱚ ᱵᱟᱝ ᱟᱸᱡᱚᱢ ᱦᱩᱭ ᱠᱟᱱᱟ ᱛᱚᱵᱮ ᱢᱤᱫ ᱵᱟᱨ ᱜᱷᱚᱴᱚᱱ ᱫᱚ ᱟᱸᱡᱚᱢ ᱦᱩᱭ ᱠᱟᱱᱟ ᱡᱟᱦᱟᱸ ᱫᱚ ᱢᱤᱫ ᱦᱟᱲᱟᱢ ᱥᱮ ᱠᱟᱹᱴᱤᱡ ᱫᱟᱲᱮ ᱧᱚᱜ ᱦᱚᱲ ᱱᱚᱝᱠᱟ ᱨᱩᱣᱟᱹ ᱦᱟᱹᱥᱩᱜ ᱠᱟᱱ ᱛᱟᱦᱮᱸᱜ ᱟᱫᱚ ᱚᱲᱟᱜ ᱦᱚᱲ ᱫᱚ ᱦᱚᱥᱯᱤᱴᱟᱞ ᱠᱚ ᱤᱫᱤ ᱠᱮᱫᱮᱭᱟ ᱨᱟᱱᱚᱜ ᱞᱟᱹᱜᱤᱫ ᱛᱮ ᱛᱚ ᱟᱫᱚ ᱩᱱᱠᱩ ᱰᱟᱠᱛᱚᱨ ᱫᱚ ᱩᱱᱤ ᱥᱮᱱ ᱨᱮᱱ ᱚᱲᱟᱜ ᱦᱚᱲ ᱠᱚ ᱞᱟᱹᱭᱟᱜ ᱠᱚᱣᱟ ᱡᱮ ᱵᱟᱝᱢᱟ ᱟᱯᱮᱨᱮᱱ ᱦᱚᱲᱟᱜ ᱟᱯᱮᱨᱮᱱ ᱦᱚᱲᱟᱜ ᱦᱚᱲᱢᱚ ᱨᱮᱫᱚ ᱟᱹᱰᱤ ᱢᱟᱨᱟᱝ ᱟᱡᱟᱨ ᱛᱮᱭᱟᱨ ᱟᱠᱟᱱᱟ ᱚᱱᱟ ᱫᱚ ᱩᱯᱟᱨᱥᱮᱱ ᱞᱟᱜᱟᱜᱼᱟ ᱛᱚ ᱱᱚᱣᱟ ᱠᱚ ᱞᱟᱹᱭ ᱠᱟᱛᱮᱜ ᱜᱮ ᱩᱱᱤ ᱫᱚ ᱚᱯᱟᱨᱮᱥᱚᱱ ᱨᱩᱢ ᱛᱮᱠᱚ ᱤᱫᱤ ᱠᱮᱫᱮᱭᱟ ᱟᱫᱚ ᱵᱟᱝᱢᱟ ᱩᱱᱤᱭᱟᱜ ᱢᱮᱫᱴᱮᱱ ᱠᱤᱰᱱᱤ ᱠᱚ ᱠᱳᱢᱲᱳ ᱠᱮᱜ ᱛᱟᱭᱟ ᱦᱚᱜᱼᱚᱭ ᱱᱚᱣᱟ ᱠᱟᱛᱷᱟ ᱩᱱᱤ ᱨᱩᱜᱤ ᱨᱮᱱ ᱚᱲᱟᱜ ᱦᱚᱲ ᱫᱚ ᱛᱟᱭᱚᱢ ᱫᱟᱨᱟᱢ ᱛᱮᱠᱚ ᱵᱟᱰᱟᱭ ᱧᱟᱢ ᱠᱮᱫᱟ ᱛ ᱦᱚᱜᱼᱚᱭ ᱱᱚᱝᱠᱟᱱᱟᱜ ᱥᱤᱠᱟᱹᱨ ᱫᱚ ᱟᱞᱮ ᱠᱚ ᱢᱩᱫᱽ ᱨᱮᱫᱚ ᱵᱟᱝ ᱦᱩᱭ ᱠᱟᱱᱟ ᱱᱚᱝᱠᱟᱱ ᱜᱷᱚᱴᱚᱱᱟ ᱠᱤᱪᱷᱩ ᱠᱤᱪᱷᱩ ᱵᱚᱱ ᱟᱸᱡᱚᱢ ᱟᱠᱟᱫᱟ